ᱥᱠᱩᱞ ᱵᱮᱜᱽ ᱥᱠᱩᱞ ᱵᱮᱜᱽ ᱟᱵᱚ ᱫᱚ ᱜᱤᱫᱽᱨᱟᱹ ᱠᱷᱚᱡ ᱜᱮ ᱥᱠᱩᱞ ᱵᱮᱜᱽ ᱫᱚ ᱱᱮᱛᱟᱨ ᱥᱠᱩᱞ ᱞᱟᱹᱜᱤᱫ ᱥᱠᱩᱞ ᱥᱮᱱᱚᱜ ᱡᱚᱦᱚᱜ ᱜᱤᱫᱽᱨᱟᱹ ᱵᱚᱱ ᱮᱢᱟ ᱠᱚᱣᱟ ᱠᱤᱛᱟᱹᱵᱽ ᱠᱚ ᱠᱚᱯᱤ ᱠᱚ ᱚᱱᱟ ᱨᱮ ᱴᱤᱯᱷᱤᱱ ᱫᱟᱜ ᱡᱮᱛᱮᱭᱟᱜ ᱵᱚᱱ ᱮᱢᱟ ᱠᱚᱣᱟ ᱚᱱᱟᱛᱮ ᱥᱠᱩᱞ ᱨᱮ ᱠᱤᱛᱟᱹᱵᱽ ᱤᱫᱤᱼᱟᱹᱜᱩ ᱨᱮᱭᱟᱜ ᱡᱟᱦᱟᱱᱟᱜ ᱡᱟᱦᱟᱸ ᱯᱮᱰᱟ ᱚᱲᱟᱜ ᱠᱚᱢ ᱪᱟᱞᱟᱜ ᱠᱟᱱᱟ ᱯᱮᱲᱟ ᱚᱲᱟᱜ ᱨᱮ ᱥᱟᱢᱟᱱ ᱠᱚᱢ ᱤᱫᱤᱭᱟ ᱮᱱᱠᱷᱟᱱ ᱵᱮᱜᱽ ᱢᱟ ᱫᱚᱨᱠᱟᱨᱚᱜ ᱜᱮᱭᱟ ᱚᱱᱟ ᱨᱮ ᱢᱤᱫᱴᱮᱡ ᱵᱟᱨᱭᱟ ᱞᱩᱜᱽᱲᱤ ᱠᱚᱢ ᱥᱟᱸᱵᱟᱣᱟ ᱟᱨᱮᱢ ᱤᱫᱤ ᱛᱟᱨᱟᱭᱟ ᱚᱱᱟ ᱦᱚᱸ ᱚᱱᱟ ᱞᱟᱹᱜᱤᱫ ᱛᱮ ᱥᱠᱩᱞ ᱵᱮᱜᱽ ᱫᱚ ᱟᱹᱰᱤ ᱯᱨᱚᱠᱟᱨ ᱛᱮ ᱦᱤᱡᱩᱜᱼᱟ ᱥᱠᱩᱞ ᱥᱮᱱᱚᱜ ᱞᱟᱹᱜᱤᱫ ᱦᱚᱸ ᱯᱮᱲᱟ ᱚᱲᱟᱜ ᱪᱟᱞᱟᱜ ᱞᱟᱹᱜᱤᱫ ᱦᱚᱸ ᱥᱮ ᱡᱟᱦᱟᱸ ᱚᱱᱟ ᱥᱩᱨᱼᱥᱟᱺᱜᱤᱧ ᱡᱟᱦᱟᱸ ᱨᱮᱜᱮᱢ ᱪᱟᱞᱟᱜ ᱜᱚᱴᱟ ᱨᱮᱜᱮ ᱤᱭᱩᱡᱽ ᱞᱟᱜᱟᱜᱼᱟ ᱠᱟᱹᱢᱤ ᱞᱟᱜᱟᱜ ᱜᱮᱭᱟ ᱚᱱᱟ ᱵᱮᱜᱽ ᱫᱚ ᱥᱠᱩᱞ ᱵᱮᱜᱽ ᱫᱚ ᱟᱨ ᱚᱱᱟ ᱛᱮ ᱥᱠᱩᱞ ᱵᱮᱜᱽ ᱫᱚ ᱟᱹᱰᱤ ᱵᱷᱟᱹᱜᱤ ᱜᱮᱭᱟ ᱟᱨ ᱟᱹᱰᱤ ᱞᱟᱹᱠᱛᱤᱭᱟᱱ ᱡᱤᱱᱤᱥ ᱠᱟᱱᱟ